ᱱᱚᱣᱟ ᱢᱤᱫᱴᱟᱝ ᱴᱷᱟᱶ ᱧᱮᱞ ᱟᱠᱟᱫᱟᱹᱧ ᱟᱞᱮ ᱟᱛᱳ ᱥᱩᱨ ᱵᱟᱝᱠᱟ ᱵᱩᱨᱩ ᱥᱩᱨ ᱨᱮ ᱫᱚᱨᱵᱟᱨ ᱪᱟᱹᱴᱟᱹᱱᱤ ᱢᱮᱱᱟᱜᱼᱟ ᱥᱮᱫᱟᱭ ᱥᱳᱪ ᱡᱩᱜᱽᱨᱮ ᱵᱚᱸᱜᱟ ᱵᱩᱨᱩ ᱠᱚᱠᱚ ᱫᱚᱨᱵᱟᱨ ᱞᱮᱫᱼᱟ ᱚᱱᱟ ᱫᱚᱨᱵᱟᱨ ᱫᱚ ᱠᱩᱲᱤ ᱟᱨ ᱠᱚᱲᱟ ᱤᱫᱤ ᱠᱟᱛᱮᱫ ᱛᱟᱦᱮᱸ ᱠᱟᱱᱟ ᱠᱩᱲᱤ ᱟᱨ ᱠᱚᱲᱟ ᱵᱚᱸᱜᱟ ᱠᱩᱲᱤ ᱟᱨ ᱵᱚᱸᱜᱟ ᱠᱚᱲᱟ ᱱᱩᱠᱤᱱ ᱧᱟᱯᱟᱢ ᱠᱷᱟᱹᱯᱟᱹᱨᱤ ᱠᱷᱟᱹᱛᱤᱨ ᱵᱟᱝ ᱯᱚᱴᱟᱯᱩᱴᱤ ᱤᱫᱤ ᱠᱟᱛᱮᱫ ᱩᱱᱠᱤᱱᱟᱜ ᱵᱤᱪᱟᱹᱨ ᱵᱚᱸᱜᱟ ᱵᱩᱨᱩ ᱠᱚ ᱫᱚᱦᱚᱞᱮᱫᱼᱟ ᱚᱱᱟᱛᱮ ᱪᱟᱹᱴᱟᱹᱱᱤ ᱨᱮᱱᱟᱜ ᱧᱩᱛᱩᱢ ᱫᱚ ᱫᱚᱨᱵᱟᱨ ᱪᱟᱹᱴᱟᱹᱱᱤ ᱢᱮᱱᱛᱮ ᱧᱩᱛᱩᱢ ᱟᱠᱟᱱᱟ ᱱᱚᱣᱟ ᱫᱚ ᱟᱹᱰᱤ ᱢᱟᱨᱟᱝ ᱪᱟᱹᱴᱟᱹᱱᱤ ᱵᱩᱨᱩ ᱪᱮᱛᱟᱱ ᱨᱮ ᱢᱮᱱᱟᱜᱼᱟ ᱢᱤᱫᱴᱟᱝ ᱪᱤᱸᱰᱩ ᱮᱱᱮᱡ ᱜᱚᱰᱟ ᱞᱮᱠᱟ ᱜᱳᱞ ᱜᱮ ᱢᱮᱱᱟᱜᱼᱟ ᱚᱸᱰᱮ ᱜᱮ ᱜᱚᱴᱟ ᱯᱟᱲᱟᱨᱮᱱ ᱵᱚᱸᱜᱟ ᱠᱚᱠᱚ ᱱᱮᱣᱛᱟ ᱞᱮᱫ ᱠᱚᱣᱟ ᱚᱠᱚᱭ ᱫᱚ ᱦᱟᱹᱛᱤ ᱪᱮᱛᱟᱱ ᱛᱮ ᱚᱠᱚᱭ ᱫᱚ ᱥᱟᱫᱚᱢ ᱪᱮᱛᱟᱱ ᱛᱮ ᱚᱠᱚᱭ ᱫᱚ ᱵᱤᱧ ᱪᱮᱛᱟᱱ ᱛᱮ

ᱟᱹᱰᱤ ᱨᱚᱠᱚᱢ ᱵᱟᱦᱚᱱ ᱡᱟᱦᱟᱸ ᱞᱮᱠᱟ ᱠᱚ ᱛᱟᱦᱮᱸ ᱠᱟᱱᱟ ᱚᱱᱠᱟ ᱜᱮ ᱚᱱᱟ ᱯᱟᱸᱡᱟ ᱫᱷᱤᱨᱤ ᱪᱮᱛᱟᱱ ᱨᱮ ᱢᱮᱱᱟᱜ ᱟᱠᱟᱫᱼᱟ ᱱᱤᱛᱚᱜ ᱫᱷᱟᱹᱦᱤᱡ ᱦᱚᱸ ᱟᱨ ᱤᱲᱤᱡ ᱵᱟᱹᱱᱩᱜᱼᱟ ᱤᱲᱤᱡ ᱚᱱᱟ ᱤᱫᱤ ᱠᱟᱛᱮᱫ ᱩᱱᱠᱩ ᱵᱚᱸᱜᱟ ᱵᱩᱨᱩ ᱪᱮᱛᱟᱱ ᱨᱮ ᱟᱹᱰᱤ ᱯᱟᱹᱛᱭᱟᱹᱣ ᱱᱤᱛᱚᱜ ᱤᱧ ᱫᱚᱦᱚ ᱟᱠᱟᱫᱟ ᱟᱨ ᱱᱤᱛᱳᱜ ᱦᱚᱸ ᱚᱱᱟ ᱡᱟᱭᱜᱟ ᱨᱮ ᱚᱸᱰᱮ ᱵᱚᱸᱜᱟ ᱵᱩᱨᱩ ᱟᱞᱮ ᱥᱩᱨ ᱥᱩᱯᱩᱨ ᱟᱛᱳ ᱠᱚᱨᱮᱱ ᱦᱚᱲ ᱠᱚᱛᱮ ᱦᱩᱭᱩᱜ ᱠᱟᱱ ᱜᱮᱭᱟ ᱥᱮᱨᱢᱟ ᱯᱩᱨᱟᱹᱣ ᱨᱮ ᱚᱱᱟ ᱤᱫᱤ ᱠᱟᱛᱮᱫ ᱠᱷᱟᱥ ᱫᱚ ᱚᱱᱟ ᱠᱟᱱᱟ ᱡᱮ ᱵᱚᱸᱜᱟ ᱵᱩᱨᱩ ᱠᱚᱫᱚ ᱱᱤᱛᱳᱜ ᱦᱚᱸ ᱥᱟᱹᱨᱤᱜᱮ ᱢᱮᱱᱟᱜ ᱟᱠᱟᱫ ᱠᱚᱣᱟ ᱟᱵᱚ ᱢᱟᱱᱢᱤ ᱠᱚᱜᱮ ᱵᱚᱱ ᱮᱲᱮ ᱤᱫᱤᱭᱮᱱ ᱛᱮ ᱵᱚᱸᱜᱟ ᱵᱩᱨᱩ ᱠᱚᱦᱚᱸ ᱟᱵᱚ ᱪᱮᱛᱟᱱ ᱨᱮ ᱵᱟᱝᱠᱚ ᱥᱟᱹᱠᱷᱤᱭᱟᱹᱛᱚᱜ ᱠᱟᱱᱟ ᱟᱨ ᱚᱱᱟ ᱪᱟᱹᱴᱟᱹᱱᱤ ᱪᱮᱛᱟᱱ ᱨᱮᱜᱮ ᱢᱤᱫᱴᱟᱝ ᱰᱚᱰᱷᱟᱜ ᱢᱮᱱᱟᱜᱼᱟ ᱚᱱᱟ ᱫᱚ ᱵᱚᱸᱜᱟ ᱵᱩᱨᱩ ᱠᱚᱣᱟᱜ ᱜᱟᱹᱰᱭᱟᱹ ᱟᱨᱵᱟᱝ ᱟᱦᱟᱨ ᱢᱮᱱᱛᱮ ᱧᱩᱛᱩᱢ ᱟᱠᱟᱱᱟ ᱟᱞᱮ ᱜᱤᱫᱽᱨᱟᱹ ᱵᱮᱲᱟ ᱨᱮ ᱡᱚᱠᱷᱚᱱ ᱞᱮ ᱪᱟᱞᱟᱜᱼᱟ ᱛᱟᱦᱮᱱ ᱚᱸᱰᱮ ᱡᱟᱦᱟᱸ ᱨᱮ ᱵᱚᱸᱜᱟ ᱵᱩᱨᱩ ᱩᱢᱩᱜ ᱜᱷᱟᱴ ᱫᱚ ᱥᱤᱞᱚᱴ ᱞᱮᱠᱟ ᱠᱟᱹᱪ ᱞᱮᱠᱟ ᱪᱤᱠᱪᱤᱠ ᱜᱮ ᱦᱮᱲ ᱛᱟᱦᱮᱸ ᱠᱟᱱᱟ ᱤᱧ ᱦᱚᱧ ᱧᱮᱞ ᱟᱠᱟᱫᱟ